ᱦᱮᱸ ᱦᱮᱞᱳ ᱦᱮᱞᱳ ᱦᱮᱞᱳ ᱦᱮᱸ ᱟᱸᱡᱚᱢᱚᱜ ᱠᱟᱱᱟ ᱦᱚᱸ ᱱᱤᱛᱚᱜ ᱵᱩᱜᱤ ᱵᱟᱲᱟᱜᱮ ᱠᱤᱪᱷᱩ ᱫᱚ ᱱᱟᱯᱟᱭ ᱵᱟᱲᱟᱜᱮ ᱢᱮᱱᱟᱜ ᱞᱤᱧᱟ ᱦᱮᱸ ᱦᱳᱭ ᱦᱚᱲᱢᱚ ᱠᱚᱫᱚ ᱢᱟᱱᱮ ᱪᱮᱫ ᱞᱟᱸᱜᱟ ᱫᱷᱟᱨᱟ ᱤᱱᱠᱟᱹ ᱞᱤᱧ ᱵᱩᱡᱷᱟᱹᱣᱮᱫᱼᱟ ᱟᱨ ᱨᱟᱱ ᱠᱚ ᱡᱚᱢ ᱵᱟᱲᱟ ᱠᱟᱛᱮᱫ ᱢᱟᱱᱮ ᱱᱤᱛᱚᱜ ᱫᱚ ᱚᱱᱟ ᱨᱩᱣᱟᱹ ᱫᱚ ᱠᱟᱹᱡ ᱫᱚ ᱠᱚᱢ ᱧᱚᱜ ᱠᱟᱱᱟ ᱠᱤᱪᱷᱩ ᱫᱷᱟᱨᱟ ᱞᱟᱸᱜᱟ ᱞᱤᱧ ᱵᱩᱡᱷᱟᱹᱣᱮᱫᱼᱟ ᱦᱳᱭ ᱟᱨ ᱫᱟᱠᱟ ᱠᱚᱦᱚᱸ ᱚᱱᱠᱟ ᱫᱚ ᱨᱩᱣᱟᱹ ᱪᱟᱵᱟ ᱧᱚᱜ ᱠᱟᱛᱮᱫ ᱥᱮ ᱩᱱᱟᱹᱜ ᱵᱟᱭ ᱥᱤᱵᱤᱞᱮᱫ ᱞᱤᱧᱟᱹ ᱫᱟᱠᱟ ᱠᱚ ᱦᱮᱸ ᱟᱫᱚ ᱨᱟᱱ ᱠᱚᱫᱚ ᱚᱱᱟᱫᱚ ᱴᱷᱤᱠ ᱴᱷᱟᱠ ᱜᱮᱞᱤᱧ ᱡᱚᱢᱮᱫᱼᱟ ᱟᱨ ᱢᱮᱱᱟᱜᱼᱟ ᱵᱟᱨᱥᱤᱧ ᱵᱟᱠᱷᱨᱟ ᱜᱮ ᱨᱟᱱ ᱵᱟᱹᱠᱤ ᱨᱟᱱ ᱢᱮᱱᱟᱜᱼᱟ ᱟᱨ ᱪᱟᱵᱟᱭᱮᱱᱟ ᱦᱟᱸᱜ ᱨᱟᱱ ᱠᱚᱫᱚ ᱦᱮᱸ ᱨᱟᱱ ᱠᱚ ᱡᱚᱢ ᱵᱟᱲᱟ ᱠᱟᱛᱮᱫ ᱫᱚ ᱚᱱᱠᱟ ᱟᱨᱟᱢ ᱫᱷᱟᱨᱟ ᱜᱮᱞᱤᱧ ᱵᱩᱡᱷᱟᱹᱣᱮᱫᱼᱟ ᱵᱩᱡᱷᱟᱹᱣ ᱫᱚ ᱟᱫᱚ ᱦᱳᱭ ᱢᱟᱱᱮ ᱦᱳᱭ ᱢᱟᱱᱮ ᱨᱩᱣᱟᱹ ᱠᱚᱫᱚ ᱴᱷᱤᱠ ᱫᱷᱟᱨᱟ ᱜᱮ ᱵᱩᱡᱷᱟᱹᱜ ᱠᱟᱱᱟ ᱢᱟᱱᱮ ᱞᱟᱸᱜᱟ ᱠᱟᱹᱡ ᱞᱟᱸᱜᱟ ᱫᱷᱟᱨᱟ ᱜᱮᱞᱤᱧ ᱵᱩᱡᱷᱟᱹᱣᱫᱟ ᱫᱟᱠᱟ ᱠᱚ ᱩᱱᱟᱹᱜ ᱵᱟᱹᱞᱤᱧ ᱡᱚᱢ ᱫᱟᱲᱮᱭᱟᱜ ᱠᱟᱱᱟ ᱛᱚ ᱦᱚᱸ ᱦᱳᱭ ᱟᱫᱚ ᱪᱮᱫ ᱞᱮᱠᱟ ᱟᱨ ᱵᱟᱠᱷᱟᱱ ᱫᱚᱦᱲᱟ ᱠᱟᱹᱡ ᱪᱮᱠ ᱧᱚᱜ ᱞᱤᱧ ᱵᱤᱱ ᱞᱤᱧ ᱵᱤᱱ ᱢᱟᱱᱮ ᱪᱟᱰᱮ ᱫᱷᱟᱨᱟ ᱞᱤᱧ ᱴᱷᱤᱠᱚᱜ ᱢᱟ ᱢᱟᱲᱟᱝ ᱛᱮ ᱚᱱᱮ ᱡᱩᱲᱤ ᱵᱩᱴᱤ ᱨᱟᱱ ᱠᱚᱦᱚᱸ ᱞᱤᱧ ᱦᱟᱛᱟᱣ ᱵᱟᱲᱟ ᱠᱮᱫᱼᱟ ᱚᱱᱟᱛᱮ ᱵᱟᱹᱞᱤᱧ ᱵᱮᱥ ᱮᱱᱟ ᱟᱫᱚ ᱦᱳᱭ ᱟᱫᱚ ᱱᱤᱛᱚᱜ ᱢᱟ ᱚᱱᱟ ᱞᱟᱹᱜᱤᱫ ᱟᱯᱮ ᱠᱚ ᱢᱮᱱᱟᱜ ᱯᱮᱭᱟ ᱦᱳᱭ ᱦᱳᱭ ᱵᱟᱨᱥᱤᱧ ᱞᱟᱹᱜᱤᱫ ᱦᱩᱭᱩᱜᱼᱟ ᱟᱫᱚ ᱚᱱᱟᱜᱮ ᱵᱟᱨᱥᱤᱧ ᱞᱟᱹᱜᱤᱫ ᱢᱮᱱᱟᱜᱼᱟ ᱟᱫᱚ ᱚᱱᱟ ᱜᱮᱞᱤᱧ ᱢᱮᱱᱮᱫᱼᱟ ᱡᱩᱫᱤ ᱤᱱᱟᱹᱛᱮ ᱵᱟᱹᱞᱤᱧ ᱪᱤᱥᱴᱟᱹᱜᱼᱟ ᱚᱱᱟᱛᱮ ᱚᱱᱟ ᱵᱟᱹᱞᱤᱧ ᱱᱟᱯᱟᱭᱚᱜᱼᱟ ᱮᱱᱠᱷᱟᱱ ᱟᱨ ᱠᱟᱹᱡ ᱧᱚᱜ ᱦᱩᱱᱟᱹᱝ ᱞᱤᱧ ᱵᱟᱹᱜᱤ ᱧᱚᱜ ᱟᱹᱞᱤᱧᱟᱹ ᱟᱨ ᱢᱟᱱᱮ ᱵᱮᱥ ᱵᱟᱲᱟ ᱧᱚᱜ ᱠᱟᱛᱮᱫ ᱟᱨ ᱠᱟᱹᱡ ᱧᱚᱜ ᱦᱩᱱᱟᱹᱝ ᱵᱤᱱ ᱮᱢᱟᱞᱤᱧ ᱠᱷᱟᱱ ᱦᱚᱸ ᱠᱟᱹᱢᱤ ᱠᱟᱹᱢᱤ ᱠᱚᱫᱚ ᱵᱟᱹᱞᱤᱧ ᱠᱟᱹᱢᱤ ᱠᱟᱱᱟ ᱚᱱᱠᱟ ᱛᱟᱲᱟᱢ ᱵᱟᱲᱟᱭᱮᱫᱼᱟᱞᱤᱧ ᱥᱩᱨ ᱠᱚᱨᱮᱫ ᱜᱮ ᱨᱟᱪᱟ ᱠᱚᱨᱮᱫ ᱚᱰᱚᱠ ᱵᱟᱲᱟᱜ ᱠᱟᱱᱟᱞᱤᱧ ᱵᱟᱥ ᱠᱚᱨᱮᱫ ᱥᱟᱺᱜᱤᱧ ᱠᱚᱫᱚ ᱵᱟᱹᱞᱤᱧ ᱪᱟᱞᱟᱜ ᱠᱟᱱᱟ ᱦᱳᱭ ᱦᱮᱸ ᱦᱮᱸ ᱦᱮᱸ ᱟᱨ ᱱᱤᱛᱚᱜ ᱫᱷᱟᱹᱨᱤᱡ ᱛᱮ ᱢᱟᱱᱮ ᱩᱢ ᱠᱚᱦᱚᱸ ᱦᱟᱸᱜ ᱟᱹᱣᱨᱤᱞᱤᱧ ᱩᱢᱩᱜᱼᱟ ᱟᱫᱚ ᱩᱢᱩᱜ ᱠᱚᱫᱚ ᱦᱟᱸᱜ ᱜᱟᱱᱚᱜ ᱟᱥᱮ ᱵᱟᱝᱼᱟ ᱦᱳᱭ ᱩᱢᱩᱜ ᱠᱚᱢᱟ ᱱᱤᱛᱚᱜ ᱜᱟᱱᱚᱜ ᱜᱮᱭᱟ ᱥᱮ ᱦᱳᱭ ᱮᱱᱠᱷᱟᱱ ᱦᱚᱸ ᱦᱚᱸ ᱦᱳᱭ ᱴᱷᱤᱠ ᱜᱮᱭᱟ ᱦᱚᱸ ᱴᱷᱤᱠ